ᱡᱚᱦᱟᱨ ᱜᱮ ᱤᱧ ᱥᱳᱱᱟᱦᱟᱨᱟ ᱟᱹᱛᱩ ᱠᱷᱚᱱᱤᱧ ᱞᱟᱹᱭᱫᱟ ᱟᱨ ᱤᱧᱟᱹᱜ ᱧᱩᱛᱩᱢ ᱫᱚ ᱦᱩᱭᱩᱜ ᱠᱟᱱᱟ ᱥᱳᱱᱟᱞᱤ ᱵᱟᱥᱠᱮ ᱟᱨ ᱱᱚᱣᱟ ᱜᱨᱮᱴᱤᱝ ᱠᱟᱨᱰ ᱱᱤᱭᱮ ᱛᱮᱫᱚ ᱵᱮᱥᱤ ᱠᱤᱪᱷᱩ ᱫᱚ ᱵᱟᱹᱧ ᱵᱟᱲᱟᱭᱟ ᱛᱳ ᱡᱟᱦᱟᱸ ᱟᱞᱮ ᱤᱥᱠᱩᱞ ᱨᱮ ᱢᱟᱱᱮ ᱯᱟᱲᱦᱟᱜ ᱠᱟᱱ ᱛᱟᱦᱮᱱᱟᱞᱮ ᱩᱱᱨᱮ ᱪᱷᱚᱵᱤ ᱟᱸᱠᱟᱣ ᱠᱚ ᱦᱩᱭ ᱵᱟᱲᱟᱜ ᱠᱟᱱ ᱛᱟᱦᱮᱱ ᱜᱮᱭᱟ ᱛᱳ ᱟᱸᱠᱷᱟᱣ ᱵᱟᱲᱟ ᱦᱩᱭᱟᱠᱟᱱ ᱜᱮᱭᱟ ᱟᱹᱰᱤ ᱵᱷᱟᱜᱤ ᱛᱳ ᱧᱟᱢ ᱵᱟᱲᱟ ᱦᱩᱭ ᱠᱟᱱ ᱜᱮᱭᱟ ᱡᱟᱦᱟᱱᱟᱜ ᱩᱯᱚᱦᱟᱨ ᱠᱚ ᱢᱟᱱᱮ ᱡᱟᱦᱟᱱᱟᱜ ᱡᱟᱢᱤᱛᱤ ᱠᱚ ᱛᱟᱦᱮᱱᱟ ᱚᱱᱮᱠ ᱠᱤᱪᱷᱩ ᱛᱟᱦᱮᱱᱟ ᱮᱢ ᱨᱮᱭᱟᱜ ᱛᱳ ᱧᱟᱢ ᱵᱟᱲᱟ ᱦᱩᱭ ᱠᱟᱱ ᱜᱮᱭᱟ ᱩᱯᱚᱦᱟᱨ ᱠᱚᱜᱮ ᱟᱨ ᱡᱟᱦᱟᱸᱭ ᱦᱚᱸ ᱱᱚᱝᱠᱟ ᱢᱟᱱᱮ ᱜᱟᱛᱮ ᱠᱩᱲᱤ ᱜᱤᱫᱽᱨᱟᱹ ᱜᱤᱯᱷᱴ ᱠᱚ ᱮᱢ ᱵᱟᱲᱟ ᱦᱩᱭ ᱟᱠᱟᱱ ᱜᱮᱭᱟ ᱩᱱᱤ ᱦᱚᱸ ᱟᱹᱰᱤ ᱵᱷᱟᱹᱜᱤ ᱵᱩᱡᱽ ᱵᱩᱡᱷᱟᱹᱣ ᱟᱭ ᱢᱟᱱᱮ ᱤᱧ ᱮᱢᱟᱭ ᱞᱮᱠᱷᱟᱡ ᱟᱹᱰᱤ ᱵᱷᱟᱹᱞᱤᱜᱮ ᱟᱨ ᱤᱧᱦᱚᱸ ᱚᱞ ᱵᱟᱲᱟᱠᱟᱛᱮᱜ ᱤᱧ ᱵᱷᱮᱡᱟ ᱵᱟᱲᱟ ᱠᱚᱜᱮᱭᱟ ᱢᱟᱱᱮ ᱪᱤᱴᱷᱤ ᱠᱚ ᱛᱳ ᱩᱱ ᱨᱮᱦᱚᱸ ᱟᱹᱰᱤ ᱵᱷᱟᱹᱜᱤ ᱜᱮ ᱵᱩᱡᱷᱟᱹᱣ ᱟᱭ ᱩᱱᱤ ᱟᱹᱰᱤ ᱠᱩᱥᱤ ᱵᱩᱡᱟᱭ ᱟᱨ ᱤᱧᱦᱚᱸ ᱚᱱᱟ ᱨᱮᱭᱟᱜ ᱩᱯᱚᱦᱟᱨ ᱟᱹᱰᱤ ᱜᱟᱱᱤᱧ ᱧᱟᱢ ᱟᱠᱟᱫ ᱜᱮᱭᱟ ᱪᱷᱚᱵᱤ ᱟᱸᱠᱟᱣ ᱥᱮ ᱡᱟᱦᱟᱱᱟᱜ ᱤᱧ ᱚᱞ ᱠᱟᱛᱮᱜ ᱤᱧ ᱵᱷᱮᱡᱟ ᱵᱟᱲᱟ ᱠᱟᱫᱟ ᱚᱱᱟᱠᱚ ᱴᱷᱮᱱ ᱠᱷᱚᱡ ᱟᱹᱰᱤ ᱥᱟᱨᱦᱟᱣ ᱤᱧ ᱧᱟᱢ ᱵᱟᱲᱟ ᱠᱟᱜ ᱜᱮᱭᱟ ᱟᱨ ᱱᱚᱣᱟ ᱤᱧᱟᱹᱜ ᱚᱱᱟ ᱵᱟᱨᱮ ᱛᱮᱫᱚ ᱩᱭᱦᱟᱹᱨ ᱫᱚ ᱟᱹᱰᱤ ᱢᱮᱱᱟᱜ ᱜᱮᱭᱟ ᱠᱩᱥᱤ ᱦᱚᱸᱧ ᱵᱩᱡᱽ ᱜᱮᱭᱟ ᱚᱱᱟᱠᱚ ᱱᱤᱭᱮᱛᱮ ᱟᱹᱰᱤᱧ ᱠᱩᱥᱤᱭᱟᱜ ᱜᱮᱭᱟ ᱫᱢᱮᱧ ᱠᱩᱥᱤᱭᱟᱜᱼᱟ ᱪᱷᱚᱵᱤ ᱟᱸᱠᱟᱣ ᱠᱚ ᱥᱮ ᱡᱟᱦᱟᱱᱟᱜ ᱪᱤᱴᱷᱤ ᱚᱞ ᱠᱚ ᱡᱮᱢᱚᱱ ᱢᱟᱥᱴᱟᱨ ᱠᱚ ᱱᱤᱭᱟᱹ ᱠᱚ ᱚᱞ ᱠᱟᱛᱮᱜ ᱠᱚ ᱵᱷᱮᱡᱟᱣ ᱠᱚᱣᱟ ᱡᱟᱦᱟᱱᱟᱜ ᱜᱮ ᱫᱚᱨᱠᱷᱟᱥᱛᱚ ᱠᱚ ᱚᱞᱼᱟ ᱡᱚᱛᱚ ᱜᱮᱠᱚ ᱚᱱᱟ ᱱᱤᱭᱮ ᱛᱮᱜᱮ ᱛᱳ ᱤᱧᱦᱚᱸ ᱚᱱᱟ ᱠᱚᱧ ᱠᱩᱥᱤᱭᱟᱜ ᱜᱮᱭᱟ ᱟᱨ ᱢᱟᱱᱮ ᱩᱱᱟᱹᱜ ᱠᱤᱪᱷᱩ ᱫᱚ ᱚᱱᱟᱠᱚ ᱱᱤᱭᱮ ᱛᱮᱫᱚ ᱤᱱᱟᱹᱜ ᱜᱤᱧ ᱵᱟᱲᱟᱭᱟ ᱟᱨ ᱪᱷᱚᱵᱤ ᱟᱸᱠᱟᱣ ᱥᱮ ᱡᱟᱦᱟᱱᱟᱜ ᱜᱮ ᱱᱤᱡᱮᱢ ᱠᱚᱨᱟᱣᱟ ᱢᱟᱱᱮ ᱱᱤᱡᱮ ᱟᱸᱠᱟᱣ ᱠᱟᱛᱮᱜᱫ ᱡᱩᱫᱤ ᱡᱟᱦᱟᱸᱭᱮᱢ ᱮᱢᱟᱭᱟ ᱩᱱᱤᱦᱚᱸ ᱟᱹᱰᱤ ᱠᱩᱥᱤᱜᱮ ᱵᱩᱡᱟᱭ ᱟᱹᱰᱤ ᱨᱟᱹᱥᱠᱟᱹᱭ ᱵᱩᱡᱷᱟᱹᱣᱟ ᱡᱮ ᱟᱭᱟᱜ ᱚᱞ ᱠᱟᱛᱮᱜ ᱥᱮ ᱟᱡ ᱟᱸᱠᱟ ᱠᱟᱛᱮᱜ ᱮ ᱮᱢᱟᱫᱤᱧᱟ ᱢᱟᱱᱮ ᱡᱟᱦᱟᱱᱟᱜ ᱜᱮ ᱤᱱᱟᱹ ᱠᱚᱜᱮ ᱤᱧᱫᱚᱧ ᱵᱟᱰᱟᱭᱟ ᱱᱚᱣᱟ ᱠᱚ ᱱᱤᱭᱮ ᱛᱮᱫᱚ